ᱦᱚᱸ ᱦᱚᱸ ᱥᱟᱨ ᱤᱭᱟᱹ ᱟᱹᱱ ᱟᱹᱱ ᱤᱭᱟᱹ ᱫᱚ ᱢᱟᱱᱮ ᱴᱤᱪᱟᱨᱮᱢ ᱢᱮᱱᱮᱜᱼᱟ ᱪᱮ ᱟᱪᱪᱷᱟ ᱟᱹᱞᱤᱧ ᱦᱚᱸ ᱦᱩᱱᱟᱹᱝ ᱢᱤᱫᱴᱟᱝ ᱜᱤᱫᱽᱨᱟᱹ ᱞᱤᱧ ᱮᱰᱢᱤᱥᱚᱱ ᱧᱚᱜᱮᱭᱟᱞᱤᱧ ᱢᱮᱱᱮᱜᱼᱟ ᱪᱮᱫ ᱪᱮᱫ ᱫᱤᱱ ᱠᱚᱨᱮ ᱵᱮᱱ ᱯᱟᱲᱦᱟᱣ ᱮᱫᱟ ᱠᱚᱣᱟ ᱵᱟᱨ ᱥᱤᱧ

ᱟᱪᱪᱷᱟ ᱦᱳᱭ ᱫᱚ ᱟᱚᱱᱟ ᱴᱟᱭᱤᱢ ᱪᱮᱫ ᱞᱮᱠᱟ ᱴᱟᱭᱤᱢ ᱤᱫᱤ ᱠᱟᱛᱮ ᱚᱱᱟ ᱫᱚ ᱢᱟᱱᱮ ᱮᱱᱮᱡ ᱥᱮᱨᱮᱧ ᱛᱮᱦᱮᱧ ᱫᱚ ᱨᱳᱵ ᱵᱟᱨ ᱫᱚ ᱯᱟᱲᱦᱟᱣ ᱥᱩᱢᱩᱝ ᱟᱨ ᱵᱩᱫ ᱵᱟᱨ ᱫᱚ ᱮᱱᱮᱡ ᱥᱮᱨᱮᱧ ᱦᱚᱸ ᱚᱱᱠᱟ ᱪᱮ ᱱᱚᱠᱟ ᱴᱟᱭᱤᱢ ᱵᱟᱭ ᱴᱟᱭᱤᱢ

ᱦᱳᱭ ᱮᱱᱠᱷᱟᱱ ᱨᱳᱵ ᱨᱳᱵ ᱵᱟᱨ ᱵᱩᱫ ᱵᱟᱨ ᱫᱚ ᱰᱮᱞᱤ ᱜᱮ ᱦᱟᱜ ᱚᱱᱠᱟ ᱫᱚ ᱮᱱᱮᱡ ᱥᱮᱨᱮᱧ ᱦᱚᱸ ᱯᱟᱲᱦᱟᱣ ᱦᱚᱸ ᱟᱪᱪᱷᱟ ᱟᱪᱪᱷᱟ ᱟᱪᱪᱷᱟ

ᱟᱪᱪᱷᱟ ᱥᱟᱨ ᱢᱟᱥᱮ ᱞᱟᱹᱭ ᱵᱮᱱ ᱚᱱᱟ ᱜᱤᱛᱟᱹ ᱜᱤᱫᱽᱨᱟᱹ ᱞᱤᱧ ᱮᱰᱢᱤᱥᱚᱱᱮᱭᱟ ᱟᱹᱵᱤᱱ ᱴᱷᱮᱱ ᱮᱱᱠᱷᱟᱱ ᱛᱤᱱᱟᱹᱜ ᱜᱟᱱ ᱯᱩᱭᱥᱟᱹ ᱞᱤᱧ ᱤᱫᱤᱭᱟ ᱤᱭᱟᱹ ᱵᱟᱠᱷᱟᱨᱟ ᱮᱰᱢᱤᱥᱚᱱ ᱦᱳᱭ ᱪᱟᱞᱟᱜ ᱟᱭ ᱚᱱᱟ

ᱢᱟᱱᱮ ᱵᱚᱨᱥᱚ ᱨᱮ ᱪᱟᱞᱤᱥ ᱦᱟᱡᱟᱨ ᱴᱟᱠᱟ ᱦᱳᱭ ᱛᱚ ᱚᱱᱟ ᱜᱮᱱᱟᱦᱟᱜ ᱟᱹᱞᱧ ᱦᱚᱸ ᱜᱤᱫᱽᱨᱟᱹ ᱢᱮᱱᱟᱭᱟ ᱵᱮᱠᱟᱨ ᱱᱚᱰᱮᱭ

ᱠᱟᱛᱷᱟ ᱠᱟᱱ ᱜᱮᱭᱟ ᱮᱱᱠᱷᱟᱱ ᱢᱟᱱᱮ ᱮᱰᱢᱤᱥᱮᱱ ᱡᱚᱠᱷᱟᱱ ᱯᱚᱸᱫᱨᱚ ᱥᱚ ᱜᱟᱱ ᱯᱟᱲᱟᱜ ᱠᱟᱱᱟ ᱯᱚᱸᱫᱨᱚ ᱥᱚ ᱮᱱᱠᱷᱟᱱ ᱚᱱᱟᱫᱚ ᱢᱟᱥᱮ ᱢᱟᱥᱮ ᱦᱟᱜ ᱮᱢ ᱯᱟᱲᱟᱣᱟᱜ ᱚᱱᱟᱜᱮᱞᱤᱧ ᱢᱮᱱᱮᱫ ᱛᱟᱦᱮᱱ ᱮᱱᱠᱷᱟᱱ ᱚᱠᱟ ᱦᱤᱞᱳᱜ ᱠᱚᱛᱮᱞᱤᱧ ᱤᱫᱤᱴᱚ ᱠᱟᱭᱟ ᱜᱤᱫᱽᱨᱟᱹ ᱵᱩᱫᱽᱵᱟᱨ ᱠᱚᱥᱮᱫ ᱮᱱᱠᱷᱟᱱ ᱰᱨᱮᱥ ᱚᱻ ᱟᱫᱚ ᱟᱨ ᱵᱩᱦᱤ ᱠᱚ ᱱᱟᱦᱟᱜ ᱵᱩᱦᱤ ᱢᱟ ᱟᱹᱵᱤᱱᱟᱜ ᱜᱮ ᱦᱚᱸ ᱴᱷᱤᱠ ᱜᱮᱭᱟ ᱛᱚᱵᱮ ᱦᱟᱜ ᱤᱫᱤ ᱚᱴᱚ ᱠᱟᱭᱟᱞᱤᱧ ᱦᱮᱸ